ᱢᱟᱞᱦᱟᱱ ᱤᱧ ᱜᱚᱫ ᱠᱮᱫᱟ ᱢᱟᱞᱦᱟᱱ ᱜᱚᱫ ᱠᱟᱛᱮ ᱤᱧ ᱟᱹᱜᱩ ᱠᱮᱫᱟ ᱟᱹᱜᱩ ᱠᱟᱛᱮ ᱤᱧ ᱥᱟᱞᱟ ᱠᱮᱫᱟ ᱥᱟᱞᱟ ᱠᱟᱛᱮ ᱤᱧ ᱟᱹᱨᱩᱯ ᱠᱮᱫᱟ ᱟᱹᱨᱩᱯ ᱠᱟᱛᱮ ᱛᱷᱟᱹᱨᱤ ᱨᱤᱧ ᱫᱚᱦᱚ ᱠᱟᱫᱟ ᱥᱟᱥᱟᱝᱤᱧ ᱩᱰᱩᱠ ᱠᱮᱫᱟ ᱫᱟᱜ ᱦᱚᱸᱧ ᱩᱰᱩᱠ ᱠᱮᱫᱟ ᱟᱹᱨᱩᱯ ᱥᱟᱯᱷᱟ ᱠᱤᱫᱟᱹᱧ ᱥᱟᱥᱟᱝ ᱫᱷᱤᱨᱤ ᱥᱟᱥᱟᱝ ᱤᱧ ᱨᱤᱫ ᱠᱮᱫᱟ ᱥᱟᱥᱟᱝ ᱢᱚᱥᱞᱟᱧ ᱨᱤᱫ ᱠᱮᱫᱟ ᱥᱟᱥᱟᱝ ᱢᱚᱥᱞᱟᱧ ᱨᱤᱫ ᱠᱮᱫᱟ ᱟᱨᱮ ᱥᱟᱥᱟᱝ ᱢᱚᱥᱞᱟ ᱨᱤᱫ ᱠᱟᱛᱮᱧ ᱟᱹᱜᱩ ᱠᱮᱫᱟ ᱟᱹᱜᱩ ᱠᱟᱛᱮ ᱤᱧ ᱫᱚᱦᱚ ᱠᱮᱫᱟ ᱢᱟᱞᱦᱟᱱ ᱫᱚ ᱟᱨᱚ ᱠᱚᱨᱦᱟᱭ ᱨᱮ ᱦᱤᱱᱦᱟᱹᱲ ᱥᱟᱯᱟ ᱠᱟᱛᱮ ᱠᱚᱨᱦᱟᱭ ᱨᱤᱧ ᱠᱷᱟᱸᱡᱚ ᱠᱮᱫᱟ ᱟᱨ ᱫᱟᱜ ᱤᱧ ᱫᱩᱞᱟᱫᱟ ᱵᱟᱯᱷᱟᱣ ᱠᱮᱫ ᱠᱩᱣᱟᱹᱧ ᱵᱟᱯᱷᱟᱣ ᱠᱟᱛᱮ ᱤᱧ ᱟᱬᱜᱚ ᱠᱮᱫᱟ ᱟᱬᱜᱚ ᱠᱟᱛᱮ ᱤᱧ ᱨᱚᱝ ᱠᱮᱫᱟ ᱨᱚᱝ ᱠᱟᱛᱮ ᱜᱷᱟᱱᱴᱟ ᱠᱤᱫᱟᱹᱧ ᱜᱷᱟᱱᱴᱟ ᱠᱟᱛᱮ ᱥᱟᱥᱟᱝ ᱢᱚᱥᱚᱞᱟ ᱠᱩᱧ ᱞᱟᱜᱟᱣᱟᱫᱟ ᱟᱨ ᱵᱩᱞᱩᱝ ᱦᱩᱧ ᱞᱟᱜᱟᱣᱟᱫᱟ ᱟᱨᱤᱧ ᱰᱷᱟᱯᱩᱜ ᱠᱮᱫᱟ ᱰᱷᱟᱯᱩᱜ ᱠᱟᱛᱮ ᱥᱮᱝ ᱥᱟᱦᱟᱱ ᱤᱧ